ᱚᱲᱟᱜ ᱦᱚᱲ ᱥᱟᱶᱛᱮ ᱥᱤᱛᱩᱝ ᱫᱤᱱ ᱱᱚᱝᱠᱟᱜᱮ ᱨᱟᱪᱟᱨᱮ ᱠᱩᱞᱦᱤ ᱨᱮ ᱱᱚᱝᱠᱟᱞᱮ ᱜᱤᱛᱤᱡ ᱠᱚᱜᱼᱟ ᱟᱨ ᱥᱤᱛᱩᱝ ᱫᱤᱱ ᱟᱹᱰᱤ ᱨᱟᱹᱥᱠᱟᱹᱜᱮ ᱤᱯᱤᱞ ᱠᱚ ᱧᱮᱞᱚᱜᱼᱟ ᱟᱨ ᱡᱮᱢᱚᱱ ᱤᱯᱤᱞ ᱠᱚ ᱧᱮᱞᱚᱜᱼᱟ ᱟᱨ ᱡᱚᱠᱷᱚᱱ ᱚᱱᱛᱮ ᱱᱚᱛᱮ ᱚᱱᱟ ᱤᱯᱤᱞ ᱠᱚ ᱧᱩᱨᱩᱜ ᱞᱮᱠᱟ ᱠᱚ ᱧᱮᱞᱚᱜᱼᱟ ᱩᱱ ᱨᱮᱫᱚ ᱚᱲᱟᱜ ᱦᱚᱲ ᱜᱷᱟᱨᱚᱸᱡᱽ ᱨᱮᱱ ᱦᱚᱲ ᱠᱚ ᱢᱮᱱᱟ ᱠᱤ ᱦᱟᱱᱮ ᱤᱯᱤᱞᱮ ᱤᱡ ᱠᱮᱫᱟ ᱟᱫᱚ ᱟᱞᱮᱦᱚᱸ ᱜᱤᱫᱟᱹᱨ ᱜᱮᱞᱮ ᱛᱟᱦᱮᱱᱟ ᱛᱚᱞᱮ ᱢᱮᱱᱟ ᱦᱮᱸ ᱤᱯᱤᱞ ᱜᱮ ᱤᱡᱽ ᱠᱮᱫᱪᱚᱭ ᱛᱚ ᱱᱚᱜᱼᱚ ᱱᱚᱝᱠᱟ ᱤᱯᱤᱞ ᱧᱮᱞ ᱠᱟᱛᱮ ᱧᱤᱫᱟᱹ ᱟᱹᱰᱤ ᱨᱟᱹᱥᱠᱟᱹ ᱵᱩᱡᱷᱟᱹᱜ ᱛᱟᱦᱮᱱᱟ ᱟᱨ ᱥᱤᱛᱩᱝ ᱫᱤᱱ ᱤᱯᱤᱞ ᱟᱹᱰᱤ ᱱᱟᱯᱟᱭ ᱠᱚ ᱧᱮᱞᱚᱜᱼᱟ ᱟᱨ ᱤᱯᱤᱞ ᱱᱩᱱᱟᱹᱜ ᱵᱮᱥ ᱠᱚ ᱴᱤᱢ ᱴᱤᱢᱟᱜᱼᱟ ᱠᱤ ᱮᱠᱫᱚᱢ ᱥᱩᱨ ᱨᱮ ᱦᱮᱱᱟᱜ ᱠᱚᱣᱟ ᱱᱟᱯᱟᱭ ᱱᱟᱯᱟᱭ ᱤᱯᱤᱞ ᱚᱠᱚᱭ ᱫᱚᱭ ᱢᱮᱱᱟ ᱱᱩᱭ ᱫᱚ ᱤᱧᱨᱮᱱ ᱤᱯᱤᱞ ᱩᱱᱤᱫᱚᱭ ᱢᱮᱱᱟ ᱱᱩᱭ ᱫᱚ ᱱᱩᱭ ᱠᱟᱱᱟᱭ ᱱᱩᱭ ᱫᱚ ᱱᱩᱭ ᱫᱚ ᱴᱷᱟᱠᱩᱨᱵᱟ ᱠᱟᱱᱟᱭ ᱛᱚ ᱱᱩᱭᱫᱚ ᱪᱤᱞᱤ ᱱᱚᱝᱠᱟ ᱱᱚᱝᱠᱟ ᱵᱚᱱ ᱯᱟᱱᱛᱮ ᱵᱟᱲᱟ ᱠᱚᱣᱟ